ᱤᱧ ᱫᱚ ᱟᱹᱰᱤ ᱥᱮᱫᱟᱭ ᱠᱷᱚᱱ ᱜᱮ ᱫᱟᱜ ᱨᱮᱫᱚᱧ ᱯᱟᱭᱨᱟᱜ ᱛᱟᱦᱮᱱ ᱡᱚᱠᱷᱚᱱ ᱛᱤᱱ ᱪᱟᱨ ᱠᱮᱞᱟᱥ ᱨᱮᱧ ᱯᱟᱲᱦᱟᱜ ᱠᱟᱱ ᱚᱠᱛᱚ ᱠᱷᱚᱱ ᱜᱮ ᱚᱠᱛᱚ ᱨᱮᱫᱚ ᱫᱚᱢᱮᱧ ᱯᱟᱭᱨᱟᱜᱼᱟ ᱟᱨ ᱫᱚᱢᱮ ᱞᱮ ᱫᱚᱱᱟ ᱩᱞᱴᱟᱹᱣ ᱵᱟᱹᱡᱤ ᱠᱟᱛᱮᱫ ᱦᱚᱱ ᱞᱮ ᱫᱚᱱ ᱟᱠᱟᱜᱼᱟ ᱟᱨ ᱫᱟᱨᱮ ᱠᱚ ᱪᱮᱛᱟᱱ ᱠᱚᱨᱮ ᱠᱷᱚᱱ ᱦᱚᱸ ᱫᱟᱜ ᱨᱮᱞᱮ ᱫᱚᱱᱟ ᱜᱤᱫᱽᱨᱟᱹ ᱡᱚᱠᱷᱚᱱ ᱫᱚ ᱫᱟᱜ ᱨᱮ ᱠᱷᱮᱞ ᱫᱚ ᱟᱹᱰᱤ ᱨᱟᱹᱥᱠᱟᱹ ᱵᱩᱡᱷᱟᱹᱜᱼᱟ ᱟᱨ ᱫᱚᱢᱮ ᱠᱷᱮᱞ ᱛᱟᱦᱮᱸᱫ ᱩᱱᱩᱢ ᱠᱟᱛᱮᱫ ᱡᱟᱦᱟᱸᱭ ᱜᱮᱞᱮ ᱯᱟᱸᱡᱟᱭᱮᱭᱟ ᱟᱨ ᱠᱷᱳ ᱠᱷᱳ ᱠᱚᱦᱚᱸ ᱞᱮ ᱠᱷᱮᱞ ᱛᱟᱦᱮᱸᱫ ᱜᱮ